ᱦᱮᱞᱳ ᱟᱢ ᱢᱟᱪᱮᱛᱟᱱᱤᱢ ᱢᱮᱱᱫᱟ ᱤᱧ ᱢᱟᱫᱟᱭᱯᱩᱨ ᱠᱷᱚᱱ ᱚᱱᱤᱛᱟ ᱥᱚᱨᱮᱱᱤᱧ ᱢᱮᱱᱫᱟ ᱢᱮᱱᱫᱤᱧ ᱱᱤᱭᱟᱹ ᱫᱷᱟᱣ ᱡᱟᱦᱟᱸ ᱯᱚᱨᱤᱠᱠᱷᱟ ᱦᱩᱭᱱᱟ ᱛᱚ ᱤᱧᱨᱮᱱ ᱵᱤᱴᱤ ᱪᱮᱫᱞᱮᱠᱟᱭ ᱨᱮᱡᱟᱞ ᱠᱮᱫᱟ ᱛᱟᱣ ᱪᱮᱫᱞᱮᱠᱟ ᱱᱟᱢᱵᱟᱨᱮᱭ ᱧᱟᱢ ᱟᱠᱟᱫᱼᱟ ᱟᱫᱚ ᱪᱮᱫᱟᱜ ᱱᱚᱝᱠᱟ ᱫᱚ ᱦᱩᱭᱮᱱ ᱛᱟᱭᱟ ᱡᱮ ᱩᱱᱟᱹᱜ ᱠᱚᱢ ᱱᱟᱢᱵᱟᱨᱮᱭ ᱧᱟᱢ ᱠᱮᱫᱟ ᱵᱟᱝᱟ ᱩᱱᱤ ᱫᱚ ᱢᱚᱡᱽᱛᱮᱭ ᱯᱟᱲᱦᱟᱜ ᱜᱮᱭᱟ ᱥᱟᱭᱮᱫ ᱚᱸᱰᱮᱱ ᱠᱚ ᱢᱟᱪᱮᱫ ᱠᱚ ᱦᱚᱛᱮᱯᱟᱨᱮ ᱢᱚᱡᱽᱛᱮ ᱵᱟᱠᱚ ᱯᱟᱲᱦᱟᱣ ᱫᱟᱲᱮᱣᱟᱠᱟᱫ ᱠᱚᱣᱟ ᱚᱱᱟ ᱛᱮᱜᱮ ᱛᱚ ᱤᱧᱨᱮᱱ ᱵᱤᱴᱤ ᱫᱚ ᱢᱚᱡᱽᱛᱮ ᱱᱟᱢᱵᱟᱨ ᱵᱟᱭ ᱧᱟᱢ ᱠᱟᱫᱟ ᱟᱫᱚ ᱢᱟᱪᱮᱛᱟ ᱱᱤ ᱤᱧ ᱫᱚ ᱱᱤᱭᱟᱹᱜᱤᱧ ᱢᱮᱱᱟ ᱡᱮ ᱤᱧᱨᱮᱱ ᱠᱩᱲᱤ ᱡᱟᱛᱮ ᱢᱚᱡᱽᱛᱮᱭ ᱯᱟᱲᱦᱟᱜ ᱢᱟ ᱟᱨ ᱱᱤᱭᱟᱹᱫᱷᱟᱣ ᱫᱚ ᱵᱟᱝ ᱨᱮᱦᱚᱸ ᱦᱤᱡᱩᱜ ᱫᱷᱟᱣ ᱫᱚ ᱡᱟᱛᱮ ᱢᱚᱡᱽᱛᱮᱭ ᱨᱮᱡᱟᱞ ᱢᱟ ᱚᱱᱟ ᱡᱟᱛᱮ ᱯᱮ ᱫᱷᱮᱭᱟᱱᱟᱭ ᱠᱟᱹᱡ ᱴᱷᱤᱠᱜᱮᱭᱟ ᱢᱟᱪᱮᱛᱟᱹᱱᱤ ᱛᱟᱦᱞᱮ ᱟᱞᱮ ᱦᱚᱸ ᱚᱲᱟᱜ ᱨᱮ ᱤᱧᱨᱮᱱ ᱜᱤᱫᱽᱨᱟᱹ ᱡᱟᱛᱮ ᱢᱚᱡᱽᱛᱤᱧ ᱯᱟᱲᱦᱟᱣᱮᱭᱟ